ᱦᱮᱸ ᱯᱮᱱᱴᱤᱝ ᱮᱦᱚᱵ ᱞᱟᱹᱜᱤᱫ ᱫᱚ ᱡᱚᱛᱚ ᱠᱷᱚᱱ ᱢᱟᱲᱟᱝ ᱫᱚ ᱵᱷᱤᱛᱨᱮ ᱡᱮᱨᱮᱲ ᱡᱮᱨᱮᱲ ᱡᱟᱴᱟᱝ ᱦᱩᱭᱩᱜᱼᱟ ᱦᱟᱥᱟ ᱞᱟᱜᱟᱣ ᱦᱩᱭᱩᱜᱼᱟ ᱤᱱᱟᱹ ᱯᱚᱨᱮ ᱚᱱᱟ ᱚᱱᱟᱨᱮ ᱵᱟᱦᱟ ᱵᱮᱱᱟᱣ ᱦᱩᱭᱩᱜᱼᱟ ᱟᱨ ᱚᱱᱟᱨᱮ ᱟᱢ ᱪᱮᱫ ᱞᱮᱠᱟᱱ ᱠᱟᱞᱟᱨ ᱮᱢ ᱠᱩᱥᱤᱭᱟᱜᱼᱟ ᱚᱱᱟ ᱞᱮᱠᱟᱛᱮ ᱚᱱᱟ ᱠᱚ ᱨᱚᱝ ᱞᱟᱜᱟᱣ ᱦᱩᱭᱩᱜᱼᱟ ᱟᱨ ᱵᱟᱦᱟ ᱵᱮᱱᱟᱣ ᱟᱠᱟᱱ ᱛᱮ ᱨᱚᱝ ᱦᱩᱭᱩᱜᱼᱟ ᱡᱟᱦᱟᱸᱨᱮ ᱟᱢ ᱡᱟᱦᱟᱱ ᱪᱤᱞᱤ ᱟᱸᱠᱟᱣ ᱟᱠᱟᱱ ᱚᱱᱟ ᱠᱚ ᱟᱢ ᱚᱸᱰᱮ ᱨᱚᱝ ᱞᱟᱜᱟᱣ ᱦᱩᱭᱩᱜᱼᱟ ᱟᱨ ᱱᱟᱯᱟᱭ ᱞᱮᱱᱠᱷᱟᱱ ᱜᱮ ᱟᱵᱚᱣᱟᱜ ᱡᱮᱨᱮᱲ ᱯᱚᱛᱟᱣ ᱫᱚ ᱪᱮᱦᱨᱟ ᱧᱮᱞᱚᱜᱼᱟ ᱟᱨ ᱦᱮᱸ ᱠᱟᱞᱟᱨ ᱞᱟᱜᱟᱣ ᱞᱮᱠᱷᱟᱱ ᱜᱮ ᱯᱮᱱᱴᱤᱝ ᱦᱚᱸ ᱵᱷᱹᱜᱤ ᱦᱩᱭᱩᱜᱼᱟ ᱧᱮᱞᱚᱜᱼᱟ